ᱚᱠᱚᱭ ᱵᱤᱱ ᱢᱮᱱ ᱮᱫᱟ ᱚᱠᱟ ᱠᱷᱚᱱᱟᱜ ᱵᱤᱱ ᱢᱮᱱ ᱮᱫᱟ ᱜᱚᱢᱠᱮ ᱟᱹᱵᱤᱱ ᱫᱚ ᱚᱻ ᱵᱞᱚᱠ ᱚᱯᱷᱤᱥ ᱠᱷᱚᱱ ᱚᱻ ᱪᱟᱥ ᱠᱚᱫᱚ ᱦᱟᱯᱮ ᱱᱤᱭᱟᱹ ᱦᱚᱞᱟ ᱢᱟᱫᱷᱮᱨ ᱫᱟᱜ ᱛᱮ ᱠᱟᱹᱴᱤᱡ ᱱᱤᱛᱚᱜ ᱫᱚ ᱦᱟᱸᱜ ᱠᱟᱹᱴᱤᱡ ᱵᱟᱹᱫᱽ ᱠᱚ ᱥᱤ ᱵᱟᱲᱟᱧᱚᱜ ᱦᱩᱭᱩᱜ ᱠᱟᱱᱟ ᱦᱳᱭ ᱦᱩᱲᱩ ᱮᱨᱚᱜ ᱠᱚ ᱞᱟᱹᱜᱤᱫ ᱵᱟᱝ ᱱᱤᱛᱚᱜ ᱫᱚ ᱯᱷᱤᱱᱟᱹᱱ ᱦᱩᱲᱩ ᱠᱚᱜᱮ ᱞᱮ ᱪᱟᱥ ᱮᱫᱟ ᱟᱨ ᱡᱟᱦᱟᱱᱟᱜ ᱮᱴᱟᱜᱟᱜ ᱚᱱᱠᱟᱱ ᱵᱮᱵᱚᱥᱛᱷᱟ ᱵᱟᱹᱱᱩᱜ ᱟᱥᱮ ᱠᱷᱟᱹᱞᱤ ᱡᱟᱦᱟᱱᱟᱜ ᱠᱮᱱᱮᱞ ᱢᱮᱱᱮᱞ ᱠᱚᱨᱮᱱᱟᱜ ᱵᱮᱵᱚᱥᱛᱷᱟ ᱠᱚᱫᱚ ᱵᱟᱹᱱᱩᱜᱼᱟ ᱠᱷᱟᱹᱞᱤ ᱪᱟᱸᱫᱳ ᱵᱚᱸᱜᱟ ᱫᱟᱜ ᱵᱷᱚᱨᱥᱟ ᱛᱮᱜᱮ ᱟᱞᱮᱞᱮ ᱪᱟᱥ ᱮᱫᱼᱟ ᱟᱞᱮ ᱫᱚ ᱡᱟᱦᱟᱱᱟᱜ ᱫᱚ ᱵᱟᱝᱜᱮ ᱱᱤᱛᱚᱜ ᱫᱚ ᱯᱷᱤᱱᱟᱞ ᱫᱚ ᱦᱩᱲᱩ ᱠᱚᱜᱮ ᱦᱟᱸᱜ ᱦᱮᱸ ᱥᱮ ᱟᱨ ᱩᱥᱠᱮ ᱵᱟᱫ ᱫᱚᱦᱟᱸᱜ ᱵᱟᱲᱜᱮ ᱠᱚᱨᱮ ᱡᱚᱱᱰᱨᱟ ᱠᱚ ᱦᱳᱭ ᱦᱟᱸᱜ ᱨᱟᱦᱮᱲ ᱠᱚᱫᱚ ᱞᱮ ᱪᱟᱥ ᱜᱮᱭᱟ ᱚᱱᱟ ᱠᱚᱦᱚᱸ ᱦᱮᱸ ᱴᱤᱥᱤ ᱠᱚᱞᱮ ᱮᱨ ᱟᱠᱟᱫ ᱜᱮᱭᱟ ᱦᱮᱸ ᱟᱞᱮ ᱥᱮᱫ ᱫᱚ ᱟᱹᱰᱤ ᱵᱷᱟᱹᱜᱤ ᱜᱮ ᱦᱩᱭᱩᱜᱼᱟ ᱫᱟᱜ ᱡᱩᱫᱤ ᱥᱚᱢᱚᱭ ᱨᱮ ᱪᱟᱸᱫᱳ ᱵᱚᱸᱜᱟᱭ ᱫᱟᱜ ᱟᱞᱮᱠᱷᱟᱱ ᱚᱱᱠᱟ ᱫᱟᱜ ᱠᱚᱨᱮᱱᱟᱜ ᱵᱵᱮᱵᱚᱥᱛᱷᱟ ᱫᱚ ᱵᱟᱹᱱᱩᱜᱼᱟ ᱛᱟᱞᱮ ᱥᱚᱨᱠᱟᱨ ᱥᱮᱫ ᱛᱮ ᱡᱟᱦᱟᱱᱟᱜ ᱠᱚ ᱥᱩᱵᱤᱫᱷᱟ ᱠᱚ ᱵᱟᱭ ᱮᱢ ᱟᱠᱟᱫ ᱞᱮᱭᱟ ᱟᱹᱞᱤᱧ ᱫᱩᱭ ᱮᱠᱚᱨ ᱡᱚᱢᱤᱱ ᱨᱮᱞᱤᱧ ᱪᱟᱥᱼᱟ ᱦᱮᱸ ᱦᱩᱲᱩ ᱠᱚ ᱟᱹᱰᱤ ᱵᱷᱟᱹᱜᱤ ᱜᱮ ᱦᱩᱭᱩᱜ ᱠᱟᱱᱟ ᱮᱠᱫᱚᱢ ᱱᱟᱯᱟᱭ ᱜᱮ ᱵᱟᱝ ᱟᱹᱛᱩ ᱚᱲᱟᱜ ᱠᱚᱨᱱ ᱛᱮᱜᱮ ᱡᱟᱦᱟᱸ ᱞᱮᱠᱟ ᱱᱤᱛᱚᱜ ᱞᱤᱧ ᱥᱤ ᱦᱚᱪᱚ ᱞᱮᱠ ᱠᱷᱟᱱ ᱱᱟᱦᱮᱞ ᱨᱮᱭᱟᱜ ᱫᱟᱢ ᱥᱟᱲᱮ ᱛᱤᱱ ᱥᱚ ᱴᱟᱠᱟ ᱠᱚ ᱦᱟᱛᱟᱣᱟ ᱨᱚᱦᱚᱭ ᱠᱚᱨᱮ ᱫᱩ ᱥᱚ ᱴᱟᱠᱟ ᱠᱟᱛᱮᱫ ᱞᱤᱧ ᱮᱢᱟ ᱠᱚ ᱠᱟᱱᱟ ᱤᱱᱠᱟᱹ ᱜᱮ ᱫᱩ ᱥᱚ ᱴᱟᱠᱟ ᱠᱟᱛᱮᱫ ᱜᱮ ᱦᱮᱸ ᱦᱳᱭ ᱦᱩᱲᱩ ᱥᱩᱢᱩᱱ ᱜᱮ ᱟᱹᱞᱤᱧ ᱫᱚ ᱪᱟᱥ ᱜᱮᱭᱟ ᱠᱚ ᱟᱞᱮ ᱟᱹᱛᱩ ᱨᱮᱫᱚ ᱡᱚᱛᱚ ᱦᱚᱲᱠᱚ ᱪᱟᱥᱟ ᱦᱮᱸ ᱦᱮᱸ ᱡᱚᱛᱚ ᱦᱚᱲ ᱡᱚᱛᱚ ᱦᱚᱲ ᱦᱳᱭ ᱱᱤᱛᱚᱜ ᱫᱚ ᱡᱚᱛᱚ ᱦᱚᱲ ᱱᱟᱯᱟᱭ ᱵᱟᱲᱟ ᱜᱮ ᱢᱮᱱᱟᱜ ᱞᱮᱭᱟ ᱴᱷᱤᱠ ᱜᱮᱭᱟ ᱦᱤᱡᱩᱜ ᱵᱮᱱ ᱱᱚᱛᱮ ᱱᱟᱜ ᱧᱮᱞ ᱵᱤᱱ ᱪᱟᱥᱼᱵᱟᱥ ᱪᱮᱫ ᱞᱮᱠᱟ